ᱤᱧ ᱠᱩᱥᱤᱭᱟᱱᱤᱡ ᱥᱮᱨᱮᱧ ᱟᱭ ᱫᱚᱭ ᱦᱩᱭᱩᱜ ᱠᱟᱱᱟ ᱥᱨᱮᱭᱟ ᱜᱷᱳᱥᱟᱞ ᱟᱨ ᱥᱮᱨᱮᱧ ᱚᱞᱤᱡ ᱫᱚᱭ ᱦᱩᱭᱩᱜ ᱠᱟᱱᱟ ᱜᱩᱞᱡᱟᱨ ᱥᱟᱦᱟᱵᱽ ᱩᱝᱠᱤᱱ ᱵᱟᱱᱟ ᱦᱚᱲᱟᱜ ᱥᱮᱨᱮᱧ ᱚᱞ ᱮᱛᱚ ᱢᱚᱸᱡᱽ ᱟ ᱡᱟᱦᱟᱸᱭ ᱜᱮᱠᱚ ᱟᱸᱡᱚᱢ ᱛᱟᱠᱤᱱᱟ ᱥᱮᱨᱮᱧ ᱱᱚᱣᱟ ᱚᱞ ᱢᱚᱫᱽᱫᱷᱮᱨᱮ ᱮᱛᱚ ᱵᱷᱟᱜᱤ ᱵᱷᱟᱜᱤ ᱠᱟᱛᱷᱟ ᱢᱮᱱᱟᱜᱼᱟ ᱡᱟᱦᱟᱸᱭᱟᱜ ᱜᱮ ᱢᱚᱱ ᱢᱚᱸᱡᱚᱜ ᱛᱟᱠᱚᱣᱟ